ᱵᱷᱟᱨᱚᱛ ᱨᱮᱭᱟᱜ ᱥᱤᱱᱮᱢᱟ ᱟᱨ ᱥᱮᱨᱮᱧ ᱤᱫᱤ ᱠᱟᱛᱮᱫ

ᱱᱚᱣᱟ ᱟᱵᱚ ᱵᱷᱟᱨᱚᱛ ᱫᱤᱥᱚᱢ ᱨᱮ ᱟᱹᱰᱤ ᱜᱮ ᱡᱟᱹᱨᱩᱲᱟ ᱪᱮᱫᱟᱜ ᱥᱮ ᱥᱤᱱᱮᱢᱟ ᱟᱨ ᱥᱮᱨᱮᱧ ᱠᱚ ᱫᱟᱨᱟᱭ ᱛᱮᱜᱮ ᱟᱵᱚ ᱨᱮᱱ ᱠᱚᱣᱟᱜ ᱥᱟᱱᱟᱢ ᱞᱮᱠᱟᱱ ᱩᱭᱦᱟᱹᱨ ᱥᱮ ᱩᱱᱠᱩᱣᱟᱜ ᱵᱷᱟᱣᱛᱮᱫ ᱠᱚ ᱯᱟᱥᱱᱟᱣ ᱫᱟᱲᱮᱭᱟᱜᱼᱟ

ᱤᱧ ᱡᱟᱦᱟᱧ ᱠᱩᱥᱤᱭᱟᱭᱟ ᱩᱱᱤ ᱯᱟᱴᱷᱚᱠ ᱯᱟᱴᱷᱚᱠᱤᱭᱟᱹ ᱫᱚ ᱦᱩᱭᱩᱜ ᱠᱟᱱᱟᱭ ᱨᱳᱢᱤᱭᱳ ᱵᱟᱥᱠᱮ ᱟᱨ ᱚᱫᱵᱤᱛᱟ ᱥᱤᱝ ᱟᱨ ᱩᱱᱠᱤᱱᱟᱜ ᱥᱮᱨᱮᱧ ᱫᱚ ᱦᱩᱭᱩᱜ ᱠᱟᱱᱟ ᱟᱞᱚᱢ ᱵᱟᱹᱜᱤᱭᱟᱹᱧᱟ

ᱫᱚ ᱥᱟᱱᱛᱟᱲᱤ ᱤᱱᱰᱟᱥᱴᱨᱤ ᱨᱮᱭᱟᱜ ᱟᱹᱰᱤ ᱱᱟᱯᱟᱭ ᱥᱮᱨᱮᱧ ᱠᱟᱱᱟ ᱟᱨ ᱢᱤᱫᱴᱮᱱ ᱮᱞᱵᱟᱢ ᱠᱟᱱᱟ